ᱡᱟᱦᱟᱸ ᱱᱚᱣᱟ ᱟᱵᱚ ᱛᱟᱦᱮᱸ ᱠᱟᱱᱟ ᱩᱱ ᱡᱚᱠᱷᱚᱱ ᱫᱚ ᱯᱨᱚᱛᱷᱚᱢ ᱫᱤᱱᱢᱟᱥ ᱦᱩᱭ ᱞᱮᱱᱠᱷᱟᱱ ᱟᱵᱚ ᱟᱥᱟ ᱫᱤᱫᱤᱢᱚᱱᱤ ᱴᱷᱮᱱ ᱪᱟᱞᱟᱜ ᱠᱟᱱᱟ ᱵᱚᱱ ᱟᱥᱟ ᱫᱤ ᱡᱟᱦᱟᱸ ᱨᱟᱱᱮ ᱮᱢᱟᱵᱚᱱ ᱠᱟᱱᱟᱭ ᱚᱱᱟ ᱵᱚᱱ ᱡᱚᱢᱮᱜᱼᱟ ᱛᱟᱨᱯᱚᱨᱮ ᱫᱚ ᱛᱤᱱ ᱢᱟᱹᱦᱱᱟᱹ ᱦᱩᱭᱱᱟ ᱰᱟᱠᱛᱚᱨ ᱴᱷᱮᱱ ᱵᱚᱱ ᱪᱟᱞᱟᱜ ᱠᱟᱱᱟ ᱪᱤᱠᱤᱛᱥᱟ ᱵᱟᱠᱷᱨᱟ ᱪᱮᱫ ᱞᱮᱠᱟᱨᱮ ᱴᱷᱤᱠ ᱮ ᱛᱟᱦᱮᱱᱟᱭ ᱛᱟᱨᱯᱚᱨᱮ ᱡᱟᱦᱟᱸ ᱨᱮ ᱦᱟᱢᱟᱞ ᱠᱟᱹᱢᱤ ᱠᱚ ᱵᱟᱵᱚᱱ ᱠᱟᱹᱢᱤ ᱦᱚᱪᱚᱭᱮᱫ ᱠᱚᱣᱟ ᱵᱩᱨᱩ ᱫᱷᱤᱨᱤ ᱫᱟᱨᱮ ᱡᱟᱦᱟᱱᱟᱜ ᱦᱩᱭᱮᱱ ᱱᱚᱛᱮ ᱫᱚ ᱵᱟᱵᱚᱱ ᱵᱷᱮᱡᱟᱭᱮᱜ ᱠᱚᱣᱟ ᱦᱮᱨᱢᱮᱛ ᱫᱤᱯᱤᱞ ᱡᱟᱦᱟᱸ ᱠᱚ ᱫᱟᱜ ᱠᱚ ᱞᱩ ᱟᱹᱜᱩᱭᱟ ᱚᱱᱟ ᱦᱮᱨᱢᱮᱛ ᱫᱤᱯᱤᱞ ᱫᱟᱜ ᱦᱚᱸ ᱵᱟᱵᱚᱱ ᱞᱩ ᱦᱚᱪᱚᱭᱮᱜ ᱠᱚᱣᱟ ᱛᱚ ᱩᱱᱠᱩ ᱵᱟᱠᱷᱨᱟ ᱛᱮ ᱟᱵᱚ ᱟᱭᱨᱚᱱ ᱵᱚᱱ ᱴᱷᱤᱠᱟ ᱡᱟᱦᱟᱸ ᱯᱷᱳᱲᱳᱢᱳᱲᱳ ᱢᱟᱱᱮ ᱡᱟᱦᱟᱸ ᱯᱷᱳᱲᱳ ᱨᱮ ᱟᱠᱚᱣᱟᱜ ᱦᱚᱲᱢᱚ ᱵᱮᱹᱥ ᱛᱟᱦᱮᱱᱟ ᱵᱮᱹᱥ ᱵᱮᱹᱥᱟᱜ ᱡᱚᱢᱼᱧᱩ ᱵᱚᱱ ᱮᱢᱟ ᱠᱚ ᱠᱟᱱᱟ ᱡᱟᱦᱟᱸ ᱯᱷᱳᱲᱳ ᱨᱮ ᱟᱵᱚᱭ ᱦᱚᱲ ᱢᱟᱱᱮ ᱵᱮᱹᱥ ᱨᱮ ᱪᱮᱫ ᱞᱮᱠᱟᱭ ᱛᱟᱦᱮᱱᱟ ᱛᱚ ᱠᱤᱪᱷᱩ ᱫᱤᱱ ᱥᱟᱛ ᱢᱟᱹᱦᱱᱟᱹ ᱜᱟᱱ ᱦᱩᱭᱩᱜᱼᱟ ᱟᱵᱚ ᱰᱟᱠᱛᱚᱨ ᱴᱷᱮᱱ ᱵᱚᱱ ᱪᱟᱞᱟᱜᱼᱟ ᱰᱟᱠᱛᱚᱨ ᱴᱷᱮᱱ ᱪᱟᱞᱟᱣ ᱠᱟᱛᱮᱫ ᱟᱞᱴᱨᱟ ᱥᱟᱣᱩᱱᱰ ᱦᱚᱪᱚᱭᱟ ᱵᱚᱱ ᱜᱤᱫᱽᱨᱟᱹ ᱛᱟᱵᱚᱱ ᱪᱮᱫ ᱞᱮᱠᱟ ᱢᱮᱱᱟᱭᱟ ᱜᱤᱫᱽᱨᱟᱹ ᱪᱮᱫ ᱞᱮᱠᱟ ᱵᱮᱥ ᱮ ᱦᱩᱭᱩᱜ ᱟᱭ ᱚᱱᱟ ᱠᱚᱵᱚᱱ ᱪᱤᱠᱤᱛᱥᱟᱭᱮᱜᱼᱟ ᱟᱵᱚ ᱛᱟᱨᱯᱚᱨᱮ ᱮᱦᱚᱵ ᱢᱟ ᱛᱟᱦᱮᱱ ᱵᱮᱲᱟ ᱨᱮᱫᱚ ᱰᱟᱠᱛᱚᱨ ᱥᱟᱞᱟᱜ ᱯᱚᱨᱟᱢᱚᱨᱥᱚ ᱡᱟᱹᱨᱩᱲ ᱜᱮᱭᱟ ᱟᱨ ᱵᱟᱵᱚᱱ ᱪᱤᱠᱤᱛᱥᱟ ᱨᱮ ᱵᱟᱵᱚᱱ ᱡᱳᱫᱤᱭᱳ ᱵᱟᱵᱚᱱ ᱵᱮᱹᱥ ᱵᱟᱵᱚᱱ ᱪᱤᱠᱤᱛᱥᱟ ᱦᱚᱪᱚᱭᱟ ᱮᱱᱠᱷᱟᱱ ᱟᱹᱰᱤ ᱡᱳᱨ ᱟᱵᱚᱣᱟᱜ ᱚᱥᱩᱵᱤᱫᱷᱟ ᱦᱩᱭᱩᱜᱼᱟ ᱚᱱᱟ ᱤᱫᱤᱛᱮ ᱯᱮᱨᱮᱡ ᱦᱚᱲᱢᱚ ᱴᱟᱭᱤᱢ ᱨᱮᱫᱚ ᱟᱵᱚ ᱫᱚ ᱪᱤᱠᱤᱛᱥᱟ ᱵᱮᱹᱥ ᱞᱮᱠᱟ ᱫᱚᱨᱠᱟᱨᱚᱜ ᱠᱟᱱᱟ ᱟᱨ ᱰᱟᱠᱛᱚᱨ ᱥᱟᱞᱟᱜ ᱯᱚᱨᱟᱢᱚᱨᱥᱚ ᱵᱮᱹᱥ ᱞᱮᱠᱟᱵᱚᱱ ᱫᱚᱦᱚᱭᱟ ᱢᱮᱱᱛᱮ ᱡᱚᱛᱚ ᱦᱚᱲᱟᱜ ᱟᱥᱟ ᱛᱟᱦᱮᱸ ᱠᱚᱜ ᱢᱟ ᱪᱮᱫ ᱞᱮᱠᱟᱨᱮ ᱱᱟᱯᱟᱭ ᱨᱮᱜᱮ ᱵᱚᱱ ᱦᱩᱭᱩᱜᱼᱟ ᱢᱮᱱᱛᱮᱫ